ᱡᱟᱦᱟᱸ ᱞᱮᱠᱟ ᱤᱧᱫᱚ ᱤᱛᱤᱦᱟᱥ ᱜᱤᱧ ᱠᱩᱥᱤᱭᱟᱜᱼᱟ ᱤᱛᱤᱦᱟᱥ ᱠᱤᱛᱟᱹᱵ ᱡᱟᱦᱟᱸ ᱞᱮᱠᱟ ᱚᱱᱟᱨᱮ ᱢᱟᱨᱮ ᱢᱟᱨᱮ ᱠᱟᱛᱷᱟ ᱛᱟᱦᱮᱱᱟ ᱢᱟᱨᱮ ᱢᱟᱨᱮ ᱡᱟ ᱜᱩᱨᱩᱛᱛᱚ ᱢᱮᱱᱟᱜᱼᱟ ᱡᱟᱦᱟᱸ ᱞᱮᱠᱟ ᱪᱮᱫ ᱞᱮᱠᱟ ᱟᱵᱚᱣᱟᱜ ᱫᱤᱥᱚᱢ ᱤᱝᱨᱮᱡᱽ ᱠᱚ ᱮᱥᱮᱫ ᱞᱮᱫᱼᱟ ᱟᱨ ᱪᱮᱫ ᱞᱮᱠᱟ ᱠᱟᱛᱮᱫ ᱟᱠᱚᱣᱟᱜ ᱠᱚᱵᱽᱡᱟ ᱨᱮᱠᱚ ᱫᱚᱦᱚ ᱞᱮᱫᱼᱟ ᱡᱟᱦᱟᱸ ᱞᱮᱠᱟ ᱦᱩᱭᱮᱱᱟ ᱛᱤᱞᱠᱟᱹ ᱢᱟᱹᱡᱷᱤ ᱥᱤᱫᱷᱩ ᱠᱟᱹᱱᱩ ᱱᱩᱠᱩ ᱠᱚ ᱢᱟᱱᱮ ᱚᱠᱟ ᱞᱮᱠᱟ ᱠᱟᱛᱮᱫ ᱟᱵᱚᱣᱟᱜ ᱫᱤᱥᱚᱢ ᱠᱚ ᱟᱡᱟᱫ ᱞᱮᱫᱼᱟ ᱪᱮᱫ ᱞᱮᱠᱟ ᱠᱟᱛᱮᱫ ᱟᱠᱚᱣᱟᱜ ᱡᱤᱵᱚᱱ ᱠᱚ ᱮᱢ ᱠᱟᱫᱼᱟ ᱪᱮᱫ ᱞᱮᱠᱟ ᱠᱟᱛᱮᱫ ᱟᱵᱚᱣᱟᱜ ᱱᱚᱣᱟ ᱫᱤᱥᱚᱢ ᱠᱚ ᱟᱡᱟᱫ ᱟᱠᱟᱫᱼᱟ ᱚᱱᱟᱜᱮ ᱚᱱᱟᱜᱮ ᱢᱟᱱᱮ ᱫᱚ ᱚᱱᱟ ᱠᱤᱛᱟᱹᱵ ᱫᱚ ᱫᱚᱢᱮᱧ ᱠᱩᱥᱤᱭᱟᱜ ᱜᱮᱭᱟ ᱤᱛᱤᱦᱟᱥ ᱨᱮ ᱡᱟᱦᱟᱸ ᱞᱮᱠᱟ ᱦᱩᱭᱮᱱᱟ ᱚᱠᱟ ᱞᱮᱠᱟ ᱤᱝᱨᱮᱡᱽ ᱥᱟᱶ ᱛᱟᱯᱟᱢ ᱠᱟᱛᱮᱫ ᱟᱵᱚᱣᱟᱜ ᱫᱤᱥᱚᱢ ᱠᱚ ᱨᱟᱲᱟ ᱫᱩᱜ ᱞᱮᱫᱼᱟ ᱤᱝᱨᱮᱡᱽ ᱫᱚ ᱟᱵᱚ ᱪᱮᱛᱟᱱ ᱨᱮ ᱟᱹᱰᱤ ᱨᱚᱠᱚᱢ ᱥᱟᱥᱚᱱ ᱠᱚ ᱪᱟᱹᱞᱩᱭ ᱛᱟᱦᱮᱸ ᱫᱚᱜ ᱟᱨ ᱚᱱᱟ ᱚᱱᱟ ᱥᱟᱥᱚᱱ ᱢᱟᱱᱮ ᱯᱟᱞᱮ ᱪᱚᱝ ᱱᱤᱛᱚᱜ ᱦᱚᱸ ᱛᱟᱦᱮᱸ ᱠᱚᱜ ᱠᱮᱭᱟ ᱡᱩᱫᱤ ᱦᱩᱱᱟᱹᱝ ᱱᱩᱠᱩ ᱟᱵᱚᱣᱤᱡ ᱧᱩᱛᱩᱢᱟᱱ ᱱᱩᱠᱩ ᱥᱤᱫᱩ ᱠᱟᱹᱱᱩ ᱛᱤᱞᱠᱟᱹ ᱢᱟᱹᱡᱷᱤ ᱱᱩᱠᱩ ᱠᱚ ᱦᱩᱱᱟᱹᱝ ᱵᱟᱠᱚ ᱛᱟᱦᱮᱸ ᱠᱚᱜᱼᱟ ᱟᱨᱦᱚᱸ ᱟᱭᱢᱟ ᱢᱮᱱᱟᱜ ᱠᱚᱜᱮᱭᱟ ᱱᱩᱡᱩ ᱠᱚ ᱦᱩᱱᱟᱹᱝ ᱵᱟᱠᱚ ᱛᱟᱦᱮᱸ ᱠᱚᱜᱼᱟ ᱤᱱᱠᱷᱟᱱ ᱫᱚ ᱯᱟᱞᱮ ᱠᱷᱟᱱ ᱟᱵᱚᱣᱟᱜ ᱫᱤᱥᱚᱢ ᱫᱚ ᱯᱟᱞᱮᱠᱷᱟᱱ ᱵᱟᱭ ᱡᱟᱦᱟᱸ ᱞᱮᱠᱟ ᱟᱵᱚ ᱟᱡᱟᱫ ᱨᱮ ᱢᱮᱱᱟᱜ ᱵᱚᱱᱟ ᱟᱨ ᱡᱩᱫᱤ ᱤᱝᱨᱮᱡᱽ ᱫᱤᱥᱚᱢ ᱨᱮ ᱢᱮᱱᱟᱜ ᱵᱚᱱᱟ ᱱᱚᱝᱠᱟ ᱫᱚ ᱛᱟᱦᱞᱮ ᱠᱷᱟᱱ ᱵᱟᱵᱚᱱ ᱛᱟᱦᱮᱸ ᱠᱚᱜᱼᱟ ᱟᱨ ᱱᱤᱛᱚᱜ ᱦᱚᱸ ᱯᱟᱞᱮ ᱠᱷᱟᱱ ᱟᱵᱚ ᱫᱚ ᱤᱝᱨᱮᱡᱽ ᱟᱜ ᱥᱟᱥᱮᱛ ᱨᱮᱜᱮᱵᱚᱱ ᱛᱟᱦᱮᱸ ᱠᱚᱜᱼᱟ ᱡᱟᱦᱟᱸ ᱠᱟᱛᱷᱟ ᱵᱟᱹᱧ ᱵᱟᱲᱟᱭ ᱛᱟᱦᱮᱸᱫ ᱚᱱᱟ ᱠᱟᱛᱷᱟ ᱫᱚ ᱤᱛᱤᱦᱟᱥ ᱠᱤᱛᱟᱹᱵ ᱢᱚᱫᱫᱷᱮ ᱛᱮᱜᱮᱧ ᱵᱟᱰᱟᱭ ᱟᱠᱟᱫᱼᱟ ᱚᱱᱟᱛᱮ ᱤᱧ ᱫᱚ ᱤᱛᱤᱦᱟᱥ ᱟᱹᱰᱤᱧ ᱠᱩᱥᱤᱭᱟᱜᱼᱟ ᱱᱚᱣᱟ ᱜᱮ ᱤᱧᱟᱹᱫᱚ ᱠᱩᱥᱤ ᱠᱤᱛᱟᱹᱵ ᱫᱚ